ᱟᱯᱮᱭᱟᱜ ᱯᱩᱨᱩᱞᱤᱭᱟᱹ ᱦᱚᱱᱚᱛ ᱨᱮ ᱯᱚᱨᱚᱵᱽ ᱯᱟᱨᱵᱚᱱ ᱠᱚᱨᱮᱫ ᱪᱮᱫ ᱠᱚᱯᱮ ᱤᱥᱤᱱ ᱵᱟᱥᱟᱝ ᱜᱮᱭᱟ ᱟᱞᱮ ᱱᱚᱣᱟ ᱯᱩᱨᱩᱞᱤᱭᱟᱹ ᱦᱚᱱᱚᱛ ᱠᱚᱨᱮ ᱫᱚ ᱟᱹᱰᱤ ᱢᱟᱱᱮ ᱯᱚᱨᱚᱵᱽ ᱠᱚᱨᱮᱫ ᱟᱹᱰᱤ ᱟᱭᱢᱟ ᱜᱮᱞᱮ ᱤᱥᱤᱱᱟ ᱢᱮᱱᱠᱷᱟᱱ ᱡᱮᱢᱚᱱ ᱦᱩᱭᱩᱜ ᱠᱟᱱᱟ ᱯᱩᱥ ᱨᱮ ᱯᱩᱥ ᱨᱮ ᱵᱟᱹᱣᱲᱤ ᱦᱤᱞᱳᱜ ᱫᱚ ᱵᱟᱹᱣᱲᱤ ᱦᱤᱞᱳᱜ ᱫᱚ ᱩᱛᱩᱭᱟᱞᱮ ᱡᱤᱞ ᱦᱟᱹᱠᱩ ᱟᱵᱟᱨ ᱯᱟᱛᱲᱟ ᱯᱤᱴᱷᱟᱹ ᱟᱨ ᱚᱱᱟᱠᱚᱜᱮ ᱫᱟᱠᱟᱼᱩᱛᱩ ᱠᱚ ᱡᱚᱢᱟᱞᱮ ᱤᱱᱟᱹᱜᱮ ᱟᱨ ᱚᱱᱟ ᱠᱟᱛᱮᱫ ᱫᱚ ᱡᱚᱢ ᱵᱟᱲᱟ ᱠᱟᱛᱮᱫ ᱫᱚ ᱛᱤᱞᱢᱤᱧᱞᱮ ᱚᱡᱚᱜᱟ ᱛᱟᱞᱠᱷᱟ ᱠᱚᱨᱮ ᱟᱨ ᱥᱩᱱᱩᱢ ᱠᱚᱞᱮ ᱚᱡᱚᱜᱟ ᱪᱟᱺᱫᱤ ᱠᱚᱨᱮᱫ ᱛᱤᱼᱡᱟᱸᱜᱟ ᱠᱚᱨᱮᱫ ᱟᱨ ᱢᱚᱠᱚᱨ ᱦᱤᱞᱳᱜ ᱫᱚ ᱥᱮᱛᱟᱜ ᱠᱷᱚᱱ ᱞᱮ ᱨᱮᱣᱟᱹᱲ ᱥᱟᱯᱷᱟ ᱠᱟᱛᱮᱫ ᱞᱮ ᱜᱩᱲ ᱯᱤᱴᱷᱟᱹᱭᱟ ᱟᱨ ᱜᱩᱲ ᱯᱤᱴᱷᱟᱹ ᱢᱟᱱᱮ ᱡᱟᱦᱟᱸᱭ ᱜᱮ ᱡᱟᱦᱟᱸ ᱞᱮᱠᱟᱭ ᱯᱤᱴᱷᱟᱹ ᱫᱟᱲᱮᱜ ᱜᱩᱲ ᱯᱤᱴᱷᱟᱹ ᱦᱚᱸ ᱵᱮᱨᱱᱤ ᱯᱤᱴᱷᱟᱹ ᱟᱨᱚ ᱮᱢᱟᱱ ᱮᱢᱟᱱ ᱯᱤᱴᱷᱟᱹ ᱠᱚ ᱡᱟᱦᱟᱸᱭ ᱜᱮ ᱡᱟᱦᱟᱸ ᱞᱮᱠᱟ ᱚᱱᱟ ᱦᱤᱞᱳᱜ ᱫᱚ ᱢᱟᱱᱮ ᱡᱟᱦᱟᱸᱭ ᱫᱚ ᱡᱟᱦᱟᱸ ᱞᱮᱠᱟ ᱡᱟᱦᱟᱱᱟᱜ ᱠᱚ ᱵᱮᱱᱟᱣ ᱥᱟᱱᱟᱭᱮ ᱢᱟᱱᱮ ᱯᱤᱴᱷᱟᱹ ᱠᱚᱜᱮ ᱚᱱᱟ ᱠᱚᱜᱮᱭ ᱵᱮᱱᱟᱣᱟ ᱟᱨ ᱥᱚᱨᱦᱟᱭ ᱨᱮᱫᱚ ᱡᱮᱢᱚᱱ ᱥᱚᱨᱦᱟᱭ ᱨᱮᱫᱚ ᱜᱚᱨᱚᱭᱟ ᱦᱤᱞᱳᱜ ᱫᱚᱞᱮ ᱫᱟᱠᱟ ᱩᱛᱩᱭᱟᱞᱮ ᱟᱨ ᱞᱮ ᱯᱟᱛᱲᱟ ᱯᱤᱴᱷᱟᱹᱭᱟ ᱟᱨ ᱡᱤᱞ ᱩᱛᱩ ᱚᱱᱟ ᱠᱚᱜᱮ ᱟᱨ ᱚᱱᱠᱟᱜᱮ ᱟᱨᱦᱚᱸ ᱵᱟᱦᱟ ᱯᱚᱨᱚᱵᱽ ᱨᱮᱦᱚᱸ ᱡᱮᱢᱚᱱ ᱥᱟᱹᱨᱫᱤ ᱢᱟᱦᱟ ᱦᱤᱞᱳᱜ ᱞᱮ ᱡᱤᱞ ᱯᱤᱴᱷᱟᱹᱭᱟ ᱯᱟᱛᱲᱟ ᱯᱤᱴᱷᱟᱹᱭᱟ ᱟᱨᱞᱮ ᱡᱤᱞ ᱞᱮ ᱩᱛᱩᱭᱟ ᱡᱤᱞ ᱠᱚ ᱦᱟᱹᱠᱩ ᱠᱚ ᱡᱚᱛᱚ ᱜᱮᱞᱮ ᱩᱛᱩᱭᱟ ᱟᱨ ᱚᱱᱠᱟᱜᱮ ᱡᱚᱛᱚ ᱯᱟᱛᱟ ᱨᱮᱜᱮ ᱡᱮᱢᱚᱱ ᱨᱩᱦᱱᱤ ᱨᱮᱦᱚᱸᱞᱮ ᱯᱟᱛᱲᱟ ᱯᱤᱴᱷᱟᱹᱭᱟ ᱡᱤᱞ ᱯᱤᱴᱷᱟᱹ ᱟᱨ ᱩᱛᱩ ᱠᱚ ᱵᱷᱟᱹᱞᱤᱼᱵᱷᱟᱹᱞᱤ ᱩᱛᱩ ᱠᱚ ᱡᱤᱞ ᱩᱛᱩ ᱦᱟᱹᱠᱩ ᱩᱛᱩ ᱨᱟᱛ ᱨᱮᱦᱚᱸ ᱚᱱᱠᱟᱜᱮ ᱡᱤᱞ ᱩᱛᱩ ᱦᱟᱹᱠᱩ ᱩᱛᱩ ᱵᱷᱟᱹᱞᱤᱼᱵᱷᱟᱹᱞᱤ ᱯᱚᱨᱚᱵᱽ ᱠᱚᱨᱮᱫᱚ ᱢᱟᱱᱮ ᱵᱷᱟᱹᱞᱤᱼᱵᱷᱟᱹᱞᱤ ᱜᱮᱞᱮ ᱩᱛᱩᱭᱟ ᱮᱢᱱᱤ ᱫᱤᱱ ᱫᱚ ᱡᱟᱦᱟᱸ ᱞᱮᱠᱟ ᱜᱮᱞᱮ ᱩᱛᱩᱭ ᱨᱮᱦᱚᱸ ᱯᱚᱨᱚᱵᱽ ᱞᱮᱠᱟᱱ ᱫᱤᱱ ᱨᱮᱫᱚ ᱡᱤᱞ ᱦᱟᱹᱠᱩ ᱜᱮᱞᱮ ᱩᱛᱩᱭᱟ ᱟᱨ ᱚᱱᱠᱟᱜᱮ ᱡᱤᱞ ᱩᱛᱩ ᱡᱮᱢᱚᱱ ᱪᱮᱫ ᱡᱤᱞ ᱩᱛᱩ ᱡᱤᱞ ᱜᱮᱞᱮ ᱩᱛᱩᱭᱟ ᱟᱞᱮᱫᱚ ᱟᱵᱚ ᱥᱟᱱᱛᱟᱲ ᱥᱚᱢᱟᱡᱽ ᱨᱮᱫᱚ ᱥᱟᱱᱛᱟᱲ ᱠᱟᱱᱟᱵᱚᱱ ᱢᱟᱱᱮ ᱰᱟᱹᱝᱨᱤ ᱡᱤᱞ ᱫᱚ ᱠᱟᱱᱟ ᱠᱟᱱ ᱛᱟᱵᱚᱱ ᱜᱮᱭᱟ ᱰᱟᱹᱝᱨᱤ ᱡᱤᱞ ᱢᱮᱨᱚᱢ ᱡᱤᱞ ᱥᱩᱠᱨᱤ ᱡᱤᱞ ᱥᱤᱢ ᱡᱤᱞ ᱯᱳᱞᱴᱨᱤ ᱡᱤᱞ ᱜᱮᱰᱮ ᱡᱤᱞ ᱟᱨᱚ ᱮᱢᱟᱱ ᱮᱢᱟᱱ ᱡᱤᱞ ᱠᱚ ᱟᱫᱚ ᱢᱤᱫᱴᱮᱱ ᱡᱤᱞ ᱤᱥᱤᱱ ᱨᱮᱱᱟᱜ ᱤᱧ ᱞᱟᱹᱭᱮᱫ ᱛᱟᱵᱚᱱᱟ ᱚᱱᱟᱫᱚ ᱦᱩᱭᱩᱜ ᱠᱟᱱᱟ ᱰᱟᱹᱝᱨᱤ ᱡᱤᱞ ᱨᱮᱱᱟᱜ ᱤᱧ ᱞᱟᱹᱭᱫᱟ ᱡᱮ ᱰᱟᱹᱝᱨᱤ ᱡᱤᱞ ᱪᱮᱫ ᱞᱮᱠᱟ ᱠᱟᱛᱮᱫ ᱵᱚᱱ ᱩᱛᱩᱭᱟ ᱚᱱᱟᱫᱚ ᱦᱩᱭᱩᱜ ᱠᱟᱱᱟ ᱡᱮ ᱯᱨᱚᱛᱷᱚᱢᱚᱛᱚ ᱫᱚ ᱰᱟᱹᱝᱨᱤ ᱟᱞᱮ ᱱᱚᱣᱟ ᱠᱚᱨᱮᱫᱚ ᱵᱤᱨ ᱨᱮᱠᱚ ᱠᱩᱴᱟᱹᱢ ᱠᱚᱣᱟ ᱛᱚ ᱟᱨ ᱠᱩᱴᱟᱹᱢ ᱠᱟᱛᱮᱫ ᱟᱹᱜᱩ ᱠᱚᱣᱟᱠᱚ ᱢᱟᱱᱮ ᱡᱤᱞ ᱠᱚ ᱟᱹᱜᱩ ᱠᱮᱫ ᱜᱮ ᱟᱨ ᱡᱤᱞ ᱟᱹᱜᱩ ᱠᱟᱛᱮᱫ ᱯᱨᱚᱛᱷᱚᱢᱚᱛᱚ ᱤᱧ ᱜᱚᱜᱚ ᱫᱚ ᱥᱟᱥᱟᱝ ᱮ ᱨᱤᱫ ᱟᱹᱫᱤᱧᱟ ᱟᱨ ᱨᱤᱫ ᱠᱟᱛᱮᱫ ᱚᱱᱟ ᱡᱤᱞ ᱠᱚ ᱟᱹᱨᱩᱵᱽ ᱥᱟᱯᱷᱟ ᱠᱟᱛᱮᱫ ᱜᱮᱫ ᱵᱟᱲᱟ ᱠᱟᱛᱮᱫ ᱚᱱᱟ ᱥᱟᱥᱟᱝ ᱤᱧ ᱢᱟᱠᱷᱟᱣ ᱟᱫᱟ ᱥᱮ ᱚᱡᱚᱜ ᱟᱫᱟ ᱚᱱᱟᱨᱮ ᱟᱨ ᱚᱡᱚᱜ ᱯᱚᱨᱮ ᱫᱚ ᱚᱱᱟ ᱡᱤᱞ ᱠᱟᱹᱴᱤᱡ ᱜᱟᱱᱤᱧ ᱰᱷᱟᱯᱚᱜ ᱠᱟᱫᱟ ᱟᱨ ᱰᱷᱟᱯᱚᱜ ᱠᱟᱛᱮᱫ ᱠᱚᱲᱦᱟ ᱨᱮ ᱠᱚᱲᱦᱟᱧ ᱢᱟᱱᱮᱧ ᱪᱚᱸᱫᱟ ᱠᱮᱫᱟ ᱪᱩᱞᱦᱟᱹ ᱨᱮ ᱟᱨ ᱪᱚᱸᱫᱟ ᱠᱟᱛᱮᱫ ᱠᱚᱲᱦᱟᱨᱮ ᱥᱩᱱᱩᱢᱤᱧ ᱫᱩᱞ ᱟᱫᱟ ᱟᱨ ᱥᱩᱱᱩᱢ ᱫᱩᱞ ᱠᱟᱛᱮᱫ ᱯᱮᱸᱭᱟᱡᱽ ᱢᱟᱱᱮ ᱞᱚᱞᱚᱭᱮᱱ ᱠᱷᱟᱱ ᱫᱚ ᱥᱩᱱᱩᱢ ᱤᱥᱤᱱᱮᱱ ᱠᱷᱟᱱ ᱫᱚ ᱯᱮᱸᱭᱟᱡᱤᱧ ᱮᱢ ᱟᱫᱟ ᱯᱮᱸᱭᱟᱡᱽ ᱮᱢ ᱠᱟᱛᱮᱫ ᱯᱮᱸᱭᱟᱡᱽ ᱠᱚ ᱠᱟᱹᱴᱤᱡ ᱤᱥᱤᱱ ᱮᱱᱠᱷᱟᱱ ᱫᱚ ᱟᱫᱚ ᱤᱭᱟᱹ ᱠᱚᱧ ᱮᱢᱟ ᱟᱫᱟ ᱟᱫᱟ ᱨᱚᱥᱩᱱ ᱠᱚ ᱟᱫᱟ ᱨᱚᱥᱩᱱ ᱠᱚᱦᱚᱸ ᱠᱟᱹᱴᱤᱡ ᱤᱥᱤᱱ ᱧᱚᱜᱼᱮᱱ ᱠᱷᱟᱱ ᱫᱚ ᱥᱟᱥᱟᱝ ᱢᱚᱥᱞᱟ ᱠᱚᱧ ᱮᱢ ᱟᱫᱟ ᱥᱟᱥᱟᱝ ᱢᱚᱥᱞᱟ ᱠᱚ ᱡᱚᱛᱚ ᱮᱢ ᱠᱟᱛᱮᱫ ᱚᱱᱟ ᱟᱨᱤᱧ ᱵᱷᱟᱹᱡᱤ ᱠᱮᱫ ᱜᱮ ᱡᱤᱞ ᱡᱤᱞ ᱵᱷᱟᱹᱡᱤ ᱠᱟᱛᱮᱫ ᱚᱱᱟ ᱵᱷᱟᱹᱡᱤ ᱠᱟᱛᱮᱫ ᱤᱧ ᱰᱷᱟᱯᱚᱜ ᱠᱟᱫ ᱜᱷᱟᱱᱴᱟ ᱵᱟᱲᱟ ᱠᱟᱛᱮᱫ ᱟᱨ ᱟᱨᱚ ᱠᱤᱪᱷᱩ ᱠᱷᱚᱱ ᱯᱚᱨ ᱜᱮ ᱢᱟᱱᱮ ᱚᱱᱟ ᱪᱟᱬᱮᱢᱟᱲᱮ ᱤᱭᱟᱹᱭ ᱦᱩᱭᱩᱜᱼᱟ ᱚᱴᱟᱜ ᱠᱟᱛᱮᱫ ᱜᱷᱟᱱᱴᱟᱣᱟᱜ ᱦᱩᱭᱩᱜᱼᱟ ᱜᱷᱟᱱᱴᱟ ᱠᱟᱛᱮᱫ ᱚᱱᱟ ᱥᱤᱫᱽᱫᱚᱭ ᱦᱩᱭᱩᱜᱼᱟ ᱞᱟᱦᱟᱛᱮ ᱢᱟᱱᱮ ᱵᱷᱟᱹᱡᱤ ᱠᱚᱥᱟᱣᱼᱠᱚᱥᱟᱣ ᱛᱮ ᱟᱨ ᱯᱚᱨᱮᱛᱮ ᱫᱚ ᱨᱟᱥᱮ ᱠᱚ ᱮᱢ ᱵᱟᱲᱟ ᱠᱟᱛᱮᱫ ᱢᱤᱴ ᱢᱚᱥᱞᱟᱧ ᱮᱢᱟᱣᱟᱜ ᱜᱮ ᱢᱤᱴ ᱢᱚᱥᱞᱟ ᱮᱢ ᱠᱟᱛᱮᱫ ᱟᱨᱚ ᱠᱟᱹᱴᱤᱡ ᱤᱧ ᱦᱮᱰᱮᱡ ᱦᱚᱪᱚᱣᱟᱫ ᱜᱮ ᱦᱮᱰᱮᱡ ᱠᱟᱛᱮᱫ ᱟᱬᱜᱚ ᱚᱠᱛᱚ ᱜᱚᱨᱚᱢ ᱢᱚᱥᱞᱟ ᱮᱢ ᱠᱟᱛᱮᱫ ᱜᱚᱨᱚᱢ ᱢᱚᱥᱞᱟ ᱮᱢ ᱠᱟᱛᱮᱫ ᱤᱧ ᱚᱱᱟ ᱫᱷᱩᱱᱭᱟᱹᱯᱟᱛ ᱠᱚ ᱮᱢ ᱠᱟᱛᱮᱫ ᱤᱧ ᱟᱬᱜᱳ ᱠᱟᱜ ᱜᱮ ᱚᱱᱠᱟᱜᱮ ᱟᱞᱮ ᱱᱚᱛᱮ ᱫᱚ ᱰᱟᱹᱝᱨᱤ ᱡᱤᱞ ᱫᱚᱞᱮ ᱩᱛᱩᱭᱟ ᱢᱟ ᱮᱱᱠᱷᱟᱱ